ᱵᱟᱭᱤᱥ ᱪᱷᱚᱭ ᱫᱩ ᱦᱟᱡᱟᱨ ᱛᱮᱭᱤᱥ ᱪᱳᱵᱵᱤᱥ ᱛᱤᱱ ᱩᱱᱤᱥᱥᱚ ᱥᱟᱛᱟᱱᱱᱚᱵᱳᱭ ᱵᱟᱭᱤᱥ ᱛᱤᱱ ᱫᱩ ᱦᱟᱡᱟᱨ ᱟᱛᱮᱨᱳ ᱫᱩᱭ ᱩᱱᱤᱥᱥᱚ ᱯᱸᱪᱟᱱᱳᱵᱵᱚᱭ ᱪᱳ ᱫᱫᱳ ᱪᱷᱚᱭ ᱩᱱᱤᱥᱥᱚ ᱱᱤᱨᱟᱱᱱᱚᱵᱳᱭ ᱥᱟᱛ ᱥᱟᱛ ᱫᱩ ᱦᱟᱡᱟᱨ ᱥᱟᱛ